ᱦᱳᱭ ᱟᱹᱞᱤᱧ ᱫᱚ ᱢᱤᱫ ᱵᱟᱨ ᱪᱮᱬᱮ ᱢᱮᱱᱟᱜ ᱠᱚᱣᱟ ᱚᱱᱠᱟ ᱦᱚᱸ ᱩᱱᱠᱩ ᱫᱚ ᱨᱟᱹᱛ ᱪᱚᱨᱟ ᱜᱮᱠᱚ ᱛᱟᱦᱮᱱᱟ ᱡᱟᱦᱟᱸ ᱞᱮᱠᱟ ᱟᱵᱚ ᱵᱚᱱ ᱢᱮᱛᱟ ᱠᱚ ᱠᱟᱱᱟ ᱠᱚᱠᱚᱨ ᱟᱵᱚ ᱵᱚᱱ ᱢᱮᱛᱟ ᱠᱚᱣᱟ ᱟᱨᱦᱚᱸ ᱧᱤᱫᱟᱹ ᱠᱚᱜ ᱩᱱᱠᱩ ᱫᱚ ᱱᱤᱛᱚᱝ ᱟᱵᱚ ᱛᱟᱞᱟ ᱨᱮᱫᱚ ᱵᱟᱹᱱᱩᱜ ᱠᱚᱣᱟ ᱛᱚᱵᱮ ᱩᱱᱠᱩ ᱧᱮᱧᱮᱞ ᱞᱟᱹᱜᱤᱫ ᱫᱚ ᱟᱵᱚ ᱟᱹᱰᱤ ᱰᱷᱮᱨ ᱥᱟᱱᱟ ᱢᱮᱱᱟᱜᱼᱟ ᱟᱨ ᱯᱟᱹᱛᱭᱟᱹᱣ ᱢᱮᱱᱟᱜᱼᱟ ᱥᱮ ᱵᱟᱝᱜᱮ ᱩᱱᱠᱩ ᱦᱚᱸ ᱟᱵᱚᱣᱟᱜ ᱢᱮᱫ ᱥᱟᱢᱟᱝ ᱨᱮᱠᱚ ᱦᱤᱡᱩᱜ ᱢᱟ ᱢᱮᱱᱛᱮ ᱠᱚᱠᱚᱨ ᱚᱱᱠᱟᱱ ᱪᱮᱬᱮ ᱠᱟᱱᱟ ᱠᱚ ᱡᱮᱢᱚᱱ ᱩᱱᱠᱩ ᱫᱚ ᱧᱤᱫᱟᱹ ᱠᱚ ᱵᱮᱸᱜᱮᱫ ᱫᱟᱲᱮᱭᱟᱜᱼᱟ ᱧᱤᱫᱟᱹ ᱠᱚᱜ ᱚᱱᱠᱟᱱ ᱠᱚᱜ ᱠᱟᱱᱟ ᱠᱚ ᱩᱱᱠᱩ ᱫᱚ ᱥᱤᱧ ᱢᱟᱨᱥᱟᱞ ᱫᱚ ᱵᱟᱠᱚ ᱟᱹᱛᱤᱧᱟ ᱛᱚᱵᱮ ᱧᱤᱫᱟᱹ ᱜᱮᱠᱚ ᱟᱹᱛᱤᱧᱟ ᱩᱱᱠᱩ ᱫᱚ ᱧᱤᱫᱟᱹ ᱵᱟᱠ ᱠᱟᱱᱟ ᱠᱚ ᱟᱪᱪᱷᱟ ᱛᱤᱛᱨᱤ ᱪᱮᱬᱮ ᱡᱟᱦᱟᱸ ᱵᱚᱱ ᱢᱮᱛᱟ ᱠᱚᱣᱟ ᱩᱱᱠᱩ ᱪᱮᱬᱮ ᱦᱚᱸ ᱱᱤᱛᱚᱜ ᱫᱚ ᱟᱵᱚ ᱫᱚ ᱡᱟᱣ ᱫᱚ ᱟᱛᱳ ᱚᱲᱟᱜ ᱫᱷᱟᱨᱮ ᱵᱟᱲᱜᱮ ᱫᱷᱟᱹᱨᱤᱡ ᱠᱚ ᱦᱤᱡᱩᱜᱼᱟ ᱵᱟᱴᱟ ᱵᱚᱱ ᱢᱮᱛᱟ ᱠᱚᱣᱟ ᱛᱤᱛᱨᱤ ᱵᱚᱱ ᱢᱮᱛᱟ ᱠᱚᱣᱟ ᱩᱱᱠᱩ ᱫᱚ ᱚᱲᱟᱜ ᱫᱷᱟᱹᱨᱤᱡ ᱠᱚ ᱦᱤᱡᱩᱜᱼᱟ ᱟᱨ ᱱᱤᱛᱚᱜ ᱫᱚ ᱵᱟᱹᱱᱩᱜ ᱠᱚᱣᱟ ᱛᱚᱵᱮ ᱩᱱᱠᱩ ᱧᱮᱞ ᱨᱮᱱᱟᱜ ᱥᱟᱱᱟ ᱛᱟᱵᱚᱱ ᱱᱤᱛᱚᱝ ᱢᱮᱱᱟᱜᱼᱟ ᱟᱨ ᱡᱩᱫᱤ ᱵᱚᱱ ᱧᱮᱞ ᱫᱟᱲᱮᱭᱟᱠᱚᱣᱟ ᱦᱩᱱᱟᱹᱝ ᱵᱟᱝ ᱜᱮᱵᱚᱱ ᱢᱮᱱᱟ ᱵᱟᱝᱜᱮ ᱱᱤᱛᱚᱝ ᱦᱚᱸ ᱥᱮᱫᱟᱭ ᱡᱩᱜᱽ ᱞᱮᱠᱟᱜᱮ ᱟᱵᱚ ᱵᱚᱱ ᱧᱮᱞ ᱫᱟᱮ ᱭᱟᱠᱚ ᱠᱟᱱᱟ